ᱩᱠᱩᱨ ᱚᱱᱟ ᱢᱟ ᱵᱟᱝ ᱦᱩᱭ ᱟᱠᱟᱱᱟ ᱱᱤᱛ ᱫᱷᱟᱨᱤᱡ ᱛᱮ ᱚᱥᱩᱵᱤᱛᱟ ᱢᱟ ᱟᱹᱰᱤ ᱜᱟᱱ ᱜᱮ ᱪᱮᱫᱟᱜ ᱥᱮ ᱵᱟᱝ ᱢᱟ ᱡᱚᱛᱚ ᱠᱤᱪᱷᱩ ᱜᱮ ᱵᱟᱡᱟᱨ ᱚᱸᱰᱮ ᱜᱮᱛᱟ ᱞᱮ ᱟᱨ ᱦᱚᱥᱯᱤᱴᱟᱞ ᱠᱤᱢᱵᱟ ᱤᱥᱠᱩᱞ ᱜᱤᱫᱽᱨᱟᱹ ᱠᱚ ᱪᱟᱞᱟᱜ ᱦᱤᱡᱩᱜ ᱨᱮ ᱫᱚᱢᱮ ᱚᱥᱩᱵᱤᱫᱟ ᱦᱩᱭᱩᱜ ᱠᱟᱱ ᱛᱟᱠᱚᱣᱟ ᱵᱟᱝ ᱜᱮ ᱠᱟᱛᱷᱟ ᱫᱚᱠᱚ ᱮᱢ ᱞᱮᱫᱟ ᱡᱮ ᱦᱳᱭᱳᱜᱼᱟ ᱢᱮᱱᱛᱮ ᱢᱮᱱᱠᱷᱟᱱ ᱱᱤᱛᱚᱜ ᱫᱷᱟᱹᱨᱤᱡ ᱛᱮᱦᱚᱸ ᱠᱳᱱᱚ ᱚᱱᱠᱟᱱᱟᱜ ᱠᱷᱚᱵᱚᱨ ᱵᱟᱝ ᱧᱟᱢ ᱟᱠᱟᱱᱟ ᱡᱮ ᱨᱟᱹᱥᱛᱟ ᱵᱮᱱᱟᱣᱟ ᱢᱮᱱ ᱛᱮ ᱫᱟᱜ ᱠᱚᱨᱮᱱᱟᱜ ᱦᱚᱸ ᱴᱤᱭᱩᱠᱚᱞ ᱠᱚᱢ ᱜᱮᱭᱟ ᱠᱩᱧ ᱠᱚ ᱦᱮᱸ ᱱᱚᱣᱟ ᱨᱟᱥᱛᱟ ᱵᱟᱨᱮ ᱛᱮᱫᱚ ᱟᱹᱰᱤ ᱵᱟᱨ ᱜᱮ ᱚᱱᱟᱠᱟ ᱯᱨᱚᱫᱷᱟᱱ ᱴᱷᱮᱱ ᱮᱯᱞᱤᱠᱮᱥᱚᱱᱞᱮ ᱡᱚᱢᱟ ᱟᱠᱟᱫᱟ ᱢᱮᱱ ᱠᱷᱟᱱ ᱱᱤᱛᱚᱜ ᱫᱷᱟᱹᱨᱤᱡ ᱛᱮ ᱚᱱᱠᱟᱱ ᱥᱚᱨᱠᱟᱨ ᱪᱮᱫ ᱦᱚᱸ ᱩᱫᱫᱚᱜ ᱵᱟᱭ ᱦᱟᱛᱟᱣ ᱟᱠᱟᱜᱼᱟ